ᱥᱟᱱᱟᱢ ᱠᱷᱚᱱ ᱢᱟᱬᱟᱝ ᱨᱮ ᱟᱞᱮ ᱯᱟᱥᱮ ᱨᱮᱜᱤᱧ ᱟᱞᱮ ᱜᱟᱰᱟ ᱢᱮᱱᱟᱜᱼᱟ ᱛᱚ ᱚᱱᱟ ᱜᱟᱰᱟᱨᱮ ᱦᱟᱹᱠᱩ ᱥᱟᱵ ᱟᱞᱮ ᱜᱟᱛᱮ ᱠᱚ ᱟᱭᱢᱟ ᱠᱚᱞᱮ ᱪᱟᱞᱟᱜ ᱜᱮᱭᱟ ᱥᱮᱛᱟᱜ ᱨᱮ ᱫᱟᱠᱟ ᱠᱚ ᱡᱚᱢ ᱵᱟᱲᱟ ᱠᱟᱛᱮ ᱛᱚ ᱠᱤᱪᱨᱤᱡ ᱠᱚ ᱯᱟᱞᱟᱴ ᱠᱟᱛᱮ ᱛᱚ ᱛᱷᱩᱞᱤ ᱠᱩᱡ ᱥᱟᱵ ᱠᱟᱛᱮ ᱛᱷᱩᱞᱤ ᱛᱟᱨᱯᱚᱨᱮ ᱴᱟᱝᱱᱤ ᱠᱚ ᱥᱟᱵ ᱠᱟᱛᱮ ᱟᱞᱮ ᱫᱚ ᱦᱟᱹᱠᱩ ᱥᱟᱵ ᱞᱮ ᱪᱟᱞᱟᱜ ᱜᱮᱭᱟ ᱪᱟᱞᱟᱣ ᱠᱟᱛᱮᱜ ᱦᱟᱹᱠᱩ ᱠᱚᱡ ᱞᱮ ᱥᱟᱵ ᱠᱚᱣᱟ ᱵᱮᱥᱤᱨ ᱵᱷᱟᱜᱽ ᱜᱟᱰᱟ ᱨᱮᱫᱚ ᱦᱟᱹᱠᱩ ᱠᱚ ᱧᱟᱢᱚᱜ ᱜᱮᱭᱟ ᱜᱟᱰᱟ ᱠᱚ ᱵᱟᱹᱵᱤ ᱦᱟᱹᱠᱩ ᱵᱟᱹᱵᱤ ᱦᱟᱹᱠᱩ ᱥᱟᱶᱛᱮ ᱟᱭᱢᱟ ᱟᱵᱟᱨ ᱩᱱᱠᱩ ᱞᱮ ᱥᱟᱵ ᱟᱹᱜᱩ ᱠᱚᱣᱟ ᱩᱱᱠᱩ ᱱᱤᱛᱚᱝ ᱵᱟᱡᱟᱨ ᱨᱮ ᱫᱟᱢ ᱛᱷᱚᱲᱟ ᱡᱟᱹᱥᱛᱤ ᱡᱟᱹᱥᱛᱤ ᱢᱮᱱᱟᱜᱼᱟ ᱡᱟᱹᱥᱛᱤ ᱢᱮᱱᱟᱜᱼᱟ ᱥᱟᱶᱛᱮ ᱟᱞᱮ ᱟᱥᱚᱞ ᱜᱟᱹᱰᱭᱟᱹᱨᱮ ᱢᱟᱹᱜᱽᱨᱤ ᱦᱟᱹᱠᱩᱞᱮ ᱟᱹᱥᱩᱞ ᱠᱟᱜ ᱠᱚᱣᱟ ᱩᱱᱠᱩ ᱞᱮ ᱥᱟᱵ ᱠᱟᱛᱮᱜᱟᱞᱮ ᱯᱟᱥᱮᱨᱮ ᱢᱤᱫᱴᱮᱡ ᱵᱟᱡᱟᱨ ᱢᱮᱱᱟᱜᱼᱟ ᱡᱮᱦᱮᱛᱩ ᱵᱟᱡᱟᱨ ᱪᱟᱞᱟᱣ ᱠᱟᱛᱮ ᱩᱱᱠᱩ ᱟᱠᱷᱨᱤᱧ ᱠᱟᱛᱮ ᱟᱞᱮᱭᱟᱜ ᱟᱞᱮᱭᱟᱜ ᱠᱤᱪᱷᱩ ᱥᱩᱵᱤᱫᱟ ᱦᱮᱱᱟᱜ ᱦᱩᱭᱩᱜᱼᱟ ᱯᱚᱭᱥᱟ ᱧᱟᱢ ᱠᱟᱛᱮ ᱥᱚᱝᱥᱟᱨ ᱨᱮ ᱚᱱᱟ ᱠᱟᱹᱢᱤ ᱞᱟᱦᱟᱜᱼᱟ ᱦᱟᱹᱠᱩ ᱥᱟᱵ ᱧᱤᱫᱟᱹ ᱵᱮᱞᱟ ᱢᱟᱱᱮ ᱜᱟᱹᱰᱤ ᱵᱟᱹᱨᱤᱡᱽ ᱥᱩᱴ ᱠᱟ ᱢᱟᱹᱱᱤᱡ ᱰᱩᱜᱤ ᱞᱮ ᱚᱸᱰᱟᱣ ᱦᱚᱴᱚ ᱠᱟᱜᱼᱟ ᱜᱮᱭᱟ ᱚᱸᱰᱟᱣ ᱠᱟᱛᱮ ᱢᱟᱹᱜᱽᱨᱤ ᱦᱟᱹᱠᱩ ᱠᱚ ᱥᱟᱵ ᱚᱱᱟ ᱥᱩᱵᱤᱫᱟ ᱜᱮᱭᱟ ᱟᱨ ᱜᱟᱰᱟ ᱜᱟᱰᱟᱨᱮ ᱜᱟᱰᱟᱨᱮ ᱟᱭᱢᱟ ᱜᱟᱱ ᱦᱟᱹᱠᱩ ᱢᱮᱱᱟᱜ ᱠᱚᱣᱟ ᱡᱚᱛᱚ ᱠᱷᱚᱱ ᱡᱟᱹᱥᱛᱤ ᱦᱟᱹᱠᱩ ᱫᱚ ᱦᱩᱭᱩᱜ ᱧᱟᱢ ᱠᱚᱣᱟᱞᱮ ᱵᱟᱢᱤ ᱦᱟᱹᱠᱩ ᱪᱮᱫᱟᱜ ᱥᱮ ᱩᱱᱠᱩ ᱵᱟᱡᱟᱨ ᱨᱮ ᱡᱟᱹᱥᱛᱤ ᱜᱮ ᱡᱟᱹᱥᱛᱤ ᱜᱮ ᱡᱟᱹᱥᱛᱤ ᱜᱮ ᱪᱟᱹᱦᱤᱫᱟ ᱢᱮᱱᱟᱜ ᱛᱟᱠᱚᱣᱟ ᱩᱱᱠᱩ ᱥᱟᱶᱛᱮ ᱩᱱᱠᱩ ᱟᱠᱷᱨᱤᱧ ᱠᱟᱛᱮ ᱟᱞᱮ ᱦᱚᱸ ᱵᱷᱟᱜᱮ ᱠᱷᱟᱱ ᱛᱷᱚᱲᱟ ᱯᱚᱭᱥᱟ ᱦᱩᱭᱩᱜ ᱜᱮᱭᱟ ᱚᱱᱟ ᱥᱟᱶᱛᱮ ᱟᱞᱮᱭᱟᱜ ᱫᱤᱱ ᱡᱤᱭᱟᱹᱞᱤ ᱪᱟᱞᱟᱜ ᱜᱮᱭᱟ ᱚᱱᱟᱜᱮ ᱟᱞᱮ ᱜᱟᱛᱮ ᱠᱩᱡ ᱥᱟᱶ ᱛᱮᱜᱮ ᱟᱞᱮ ᱞᱮ ᱪᱟᱞᱟᱜ ᱜᱮᱭᱟ ᱦᱟᱹᱠᱩ ᱥᱟᱵ